ᱤᱧ ᱠᱩᱥᱤᱭᱟᱜ ᱡᱟᱭᱜᱟ ᱫᱚ ᱫᱤᱜᱷᱟ ᱠᱟᱱᱟ ᱪᱮᱫᱟᱜ ᱥᱮ ᱫᱤᱜᱷᱟ ᱫᱚ ᱥᱟᱨᱟ ᱵᱚᱪᱷᱚᱨ ᱜᱮ ᱫᱟᱜ ᱛᱮ ᱴᱚᱭᱴᱩᱢᱵᱩᱨ ᱛᱟᱦᱮᱸᱱᱟ ᱰᱷᱮᱣ ᱫᱟᱜ ᱪᱷᱤᱞᱠᱟᱹᱣ ᱨᱟᱠᱟᱵᱽ ᱟ ᱟᱲᱮ ᱯᱚᱨᱡᱚᱱᱛᱚ ᱟᱵᱟᱨ ᱞᱤᱸᱜᱤ ᱟᱸᱲᱜᱚᱱᱟ ᱰᱷᱮᱣ ᱫᱟᱜ ᱛᱮ ᱞᱤᱝᱜᱤ ᱞᱤᱝᱜᱤ ᱛᱮ ᱵᱟᱹᱞᱤ ᱚᱛ ᱠᱚᱫᱚ ᱥᱟᱱ ᱞᱮᱠᱟ ᱧᱮᱞᱚᱜ ᱟ ᱟᱨ ᱫᱤᱜᱷᱟ ᱨᱮᱫᱚ ᱡᱷᱟᱹᱣ ᱵᱟᱜᱟᱱ ᱢᱮᱱᱟᱜ ᱟ ᱢᱚᱸᱡᱽ ᱜᱮ ᱧᱮᱞᱚᱜ ᱟ ᱫᱤᱜᱷᱟ ᱨᱮᱫᱚ ᱟᱹᱰᱤ ᱨᱚᱠᱚᱢ ᱫᱚᱠᱟᱱ ᱢᱮᱱᱟᱜ ᱟ ᱨᱚᱠᱚᱡ ᱨᱚᱠᱚᱡ ᱠᱚᱠᱚ ᱫᱚᱠᱟᱱ ᱠᱚᱣᱟ ᱨᱚᱠᱚᱡ ᱢᱟᱞᱟ ᱫᱚᱠᱟᱱ ᱟᱨ ᱫᱤᱜᱷᱟ ᱨᱮᱫᱚ ᱧᱟᱢᱚᱜ ᱟ ᱥᱟᱸᱠ ᱨᱮᱱ ᱪᱩᱲᱤ ᱥᱟᱸᱠ ᱨᱮᱱᱟᱜ ᱢᱟᱞᱟ ᱥᱟᱸᱠ ᱨᱮᱱᱟᱜ ᱟᱹᱰᱤ ᱨᱚᱠᱚᱢ ᱠᱷᱮᱞᱱᱟ ᱯᱟᱹᱛᱤ ᱠᱚ ᱥᱟᱸᱠ ᱨᱮᱱᱟᱜ ᱵᱮᱜᱽ ᱟᱨ ᱫᱤᱜᱷᱟ ᱨᱮᱫᱚ ᱫᱤᱜᱷᱟ ᱫᱷᱟᱨᱮ ᱫᱷᱟᱨᱮ ᱛᱮ ᱟᱲᱮ ᱫᱷᱟᱨᱮ ᱛᱮ ᱥᱟᱱ ᱟᱠᱟᱫᱟᱠᱚ ᱱᱟᱯᱟᱭ ᱪᱮᱦᱨᱟ ᱧᱮᱞᱚᱜ ᱟ ᱚᱱᱟ ᱠᱚᱜᱮ ᱟᱨ ᱫᱤᱜᱷᱟ ᱨᱮᱫᱚ ᱦᱟᱹᱠᱩ ᱠᱚ ᱧᱟᱢᱚᱜ ᱟ ᱟᱹᱰᱤ ᱨᱚᱠᱚᱢ ᱦᱟᱹᱠᱩ ᱤᱞᱤᱥ ᱦᱟᱹᱠᱩᱢᱟ ᱫᱚᱢᱮ ᱜᱮ ᱱᱟᱢᱰᱟᱠ ᱜᱮᱭᱟ ᱚᱸᱰᱮ ᱫᱚ ᱚᱸᱰᱮ ᱪᱮᱛᱟ ᱱᱟᱯᱟᱭ ᱱᱟᱯᱟᱭ ᱦᱟᱹᱠᱩ ᱠᱚ ᱧᱟᱢᱚᱜ ᱟ ᱪᱮᱛᱟ ᱠᱚᱢ ᱫᱟᱢ ᱛᱮᱜᱮ ᱤᱱᱟᱹ ᱛᱮ ᱤᱧ ᱫᱚ ᱫᱤᱜᱷᱟ ᱫᱚ ᱫᱚᱢᱮ ᱜᱤᱧ ᱠᱩᱥᱤᱭᱟᱜ ᱟ